ᱦᱮᱞᱳ

ᱟᱫᱚ ᱮᱢᱟ ᱢᱟᱧ ᱮᱢᱟᱧ ᱜᱤ ᱟᱫᱚ ᱟᱢ ᱦᱚᱸ ᱢᱟᱢ ᱞᱚᱥᱚᱜ ᱟᱨ ᱤᱧ ᱤᱱᱟᱹᱜ ᱤᱭᱟᱹ ᱵᱷᱟᱲᱟ ᱠᱷᱚᱨᱪᱟ ᱠᱟᱛᱮ ᱫᱚ ᱪᱤᱠᱟᱛᱮᱧ ᱪᱟᱞᱟᱜᱼᱟ ᱚᱸᱰᱮ ᱫᱚ ᱩᱱᱟᱹᱜ ᱥᱟᱺᱜᱤᱧ ᱫᱚ ᱛᱷᱚᱲᱟ ᱥᱟᱺᱜᱤᱧ ᱜᱟᱡᱚᱞ ᱫᱚ ᱪᱟᱞᱟᱜᱼᱟ ᱩᱱᱟᱹᱜ ᱜᱷᱚᱱᱚ ᱜᱷᱚᱱᱚ ᱫᱚ ᱦᱮᱸ ᱧᱮᱞ ᱠᱟᱛᱮ ᱫᱚ ᱵᱤᱞᱤ ᱠᱚ ᱫᱟᱹᱞ ᱠᱚᱫᱚ ᱵᱟᱢ ᱟᱹᱜᱩᱭᱫᱟ ᱪᱮᱫᱞᱮᱠᱟᱱ ᱢᱟᱞᱮᱢ ᱫᱚᱦᱚᱭᱮᱫᱟ ᱤᱧ ᱫᱚ ᱵᱟᱹᱧ ᱪᱟᱞᱟᱜᱼᱟ ᱟᱹᱜᱩ ᱦᱚᱴᱚ ᱠᱟᱜᱼᱟᱢ ᱟᱞᱮ ᱢᱟ ᱦᱟᱱᱮ ᱮᱠᱩᱥ ᱢᱟᱹᱭᱤᱞ ᱥᱮᱫ ᱤᱧ ᱫᱚ ᱵᱟᱹᱧ ᱪᱟᱞᱟᱜᱼᱟ ᱟᱢ ᱜᱮ ᱟᱹᱜᱩ ᱦᱚᱴᱚ ᱠᱟᱜ ᱢᱮ ᱜᱟᱹᱰᱤ ᱠᱚ ᱵᱷᱟᱲᱟᱭ ᱢᱮ ᱟᱨ ᱠᱩᱞ ᱜᱚᱫ ᱟᱠᱚᱢ